ᱦᱮᱞᱳ ᱥᱩᱡᱤ ᱨᱮᱥᱴᱚᱨᱮᱱ ᱨᱮᱱ ᱢᱟᱹᱞᱤᱠ ᱮᱢ ᱞᱟᱹᱭ ᱮᱫᱟ ᱤᱧ ᱜᱚᱨᱟᱭ ᱵᱚᱵᱷᱚᱱ ᱠᱷᱚᱱᱟᱜ ᱤᱧ ᱞᱟᱹᱭ ᱮᱫᱟ ᱛᱮᱦᱮᱱ ᱡᱟᱦᱟᱸ ᱢᱚᱢᱚᱧ ᱚᱰᱟᱨ ᱞᱮᱫᱟ ᱚᱱᱟ ᱥᱟᱶ ᱛᱮ ᱥᱩᱯ ᱚᱰᱟᱨᱤᱧ ᱤᱧ ᱦᱤᱲᱤᱧ ᱠᱟᱫᱟ ᱚᱱᱟ ᱥᱩᱯ ᱠᱤ ᱧᱟᱢᱚᱜᱼᱟ ᱮᱱᱠᱷᱟᱱ ᱫᱚ ᱱᱚᱣᱟ ᱜᱚᱨᱟᱭ ᱵᱚᱵᱷᱚᱱ ᱛᱮ ᱟᱨ ᱦᱚᱸ ᱫᱚᱦᱲᱟ ᱠᱟᱨᱛᱮ ᱱᱚᱣᱟ ᱥᱩᱯ ᱤᱧ ᱚᱰᱟᱨ ᱞᱟᱹᱜᱤᱫᱚᱜ ᱠᱟᱱᱟ